ᱦᱮᱞᱳ ᱦᱮᱸ ᱦᱮᱸ ᱞᱟᱹᱭᱵᱤᱱ ᱚᱠᱚᱭ ᱵᱤᱱ ᱞᱟᱹᱭᱮᱫᱼᱟ ᱡᱤᱭᱚᱱ ᱠᱚᱫᱚ ᱟᱨ ᱪᱮᱫ ᱞᱮᱠᱟ ᱱᱚᱝᱠᱟ ᱫᱟᱜ ᱦᱚᱸ ᱵᱟᱭ ᱫᱟᱜᱮᱫᱼᱟ ᱪᱟᱥ ᱠᱚᱦᱚᱸ ᱱᱤᱛᱚᱜ ᱢᱟ ᱪᱟᱥ ᱵᱟᱝᱠᱷᱟᱱ ᱫᱚ ᱵᱟᱝᱟ ᱦᱮᱸ ᱟᱨ ᱫᱟᱜ ᱞᱮᱠᱷᱟᱱ ᱥᱤᱛᱩᱝ ᱠᱚᱫᱚ ᱟᱹᱰᱤ ᱡᱳᱨ ᱜᱮ ᱥᱤᱛᱩᱝᱮᱫᱼᱟᱭ ᱱᱤᱛᱚᱜ ᱢᱟ ᱟᱨ ᱪᱮᱫ ᱠᱚ ᱱᱤᱛᱚᱜ ᱢᱟ ᱚᱱᱠᱟ ᱫᱟᱜ ᱦᱚᱸᱵᱟᱭ ᱫᱟᱜ ᱮᱫᱟ ᱥᱮ ᱚᱱᱠᱟ ᱪᱮᱫ ᱠᱟᱹᱢᱤ ᱚᱲᱟᱜ ᱨᱮᱜᱮ ᱫᱟᱜ ᱞᱮᱠᱷᱟᱱ ᱫᱚ ᱦᱩᱲᱩ ᱠᱚᱞᱮ ᱛᱚᱞᱟᱭᱟᱞᱮ ᱨᱚᱦᱚᱭᱟᱞᱮ ᱫᱟᱜ ᱞᱮᱠᱷᱟᱱ ᱫᱚᱭ ᱦᱮᱸ ᱜᱤᱫᱽᱨᱟᱹ ᱠᱚᱫᱚ ᱯᱟᱲᱦᱟᱜ ᱠᱟᱱᱟ ᱠᱚ ᱟᱨ ᱜᱤᱫᱽᱨᱟᱹ ᱠᱚᱫᱚ ᱪᱮᱫ ᱞᱮᱠᱟ ᱟᱹᱰᱤ ᱠᱚᱥᱴᱚ ᱠᱟᱛᱮᱫ ᱞᱮ ᱯᱟᱲᱦᱟᱣᱮᱫ ᱠᱚᱣᱟ ᱱᱤᱛᱚᱜ ᱢᱟ ᱡᱚᱢᱼᱧᱩ ᱠᱚᱛᱮᱫ ᱚᱱᱮ ᱨᱮᱥᱚᱢ ᱠᱚᱨᱮᱫ ᱚᱱᱮ ᱪᱟᱣᱞᱮ ᱠᱚᱠᱚ ᱮᱢ ᱵᱟᱲᱟᱜ ᱠᱟᱱᱟ ᱚᱱ ᱚᱱᱟ ᱠᱚᱜᱮᱞᱮ ᱡᱚᱢᱼᱵᱟᱲᱟᱭᱮᱫᱼᱟ ᱟᱨ ᱚᱱᱮ ᱵᱟᱡᱟᱨ ᱠᱚᱨᱮ ᱠᱷᱚᱱ ᱠᱟᱹᱢᱤ ᱟᱹᱜᱩ ᱠᱟᱛᱮᱫ ᱦᱮᱸ ᱫᱟᱜ ᱠᱚᱫᱚ ᱥᱩᱵᱤᱫᱷᱟ ᱫᱚ ᱚᱱᱮ ᱠᱩᱧ ᱠᱚ ᱢᱮᱱᱟᱜᱼᱟ ᱱᱚᱞ ᱠᱚ ᱢᱮᱱᱟᱜᱼᱟ ᱩᱢ ᱫᱟᱜ ᱫᱚ ᱟᱦᱟᱨ ᱨᱮ ᱢᱮᱱᱟᱜᱼᱟ ᱟᱨ ᱥᱩᱵᱤᱫᱷᱟ ᱜᱮᱭᱟ ᱫᱟᱜ ᱠᱚᱫᱚ ᱟᱦᱟᱨ ᱨᱮᱜᱮ ᱞᱮ ᱩᱢᱩᱜᱼᱟ ᱠᱩᱧ ᱨᱮᱱᱟᱜ ᱞᱮ ᱡᱚᱢᱟ ᱰᱷᱮᱝᱠᱚᱲ ᱠᱚᱞ ᱨᱮᱱᱟᱜ ᱦᱳᱭ ᱡᱚᱢᱼᱧᱩ ᱠᱚᱫᱚ ᱚᱱᱮ ᱱᱤᱛᱚᱜ ᱫᱚ ᱨᱮᱥᱚᱱ ᱠᱚᱨᱮ ᱠᱚ ᱮᱢᱚᱜ ᱠᱟᱱᱟ ᱥᱮ ᱪᱟᱣᱞᱮ ᱠᱚ ᱚᱱᱮ ᱵᱟᱡᱟᱨ ᱠᱚᱨᱮᱫ ᱠᱟᱹᱢᱤ ᱵᱟᱲᱟ ᱦᱩᱭᱩᱜ ᱠᱟᱱᱟ ᱤᱱᱟᱹ ᱠᱚᱜᱮ ᱡᱚᱢ ᱠᱚᱫᱚ ᱦᱮᱸ ᱦᱮᱸ ᱚ ᱴᱷᱤᱠ ᱜᱮᱭᱟ ᱛᱚᱵᱮ